ᱦᱮᱸ ᱤᱧ ᱡᱟᱦᱟᱭ ᱢᱟᱱᱮ ᱯᱮᱱᱴᱤᱝ ᱛᱤ ᱛᱮ ᱵᱮᱱᱟᱣ ᱠᱟᱛᱮ ᱤᱧ ᱮᱢ ᱠᱟᱜ ᱠᱚᱣᱟ ᱵᱮᱱᱟᱣ ᱠᱟᱛᱮ ᱤᱧ ᱮᱢ ᱠᱟᱜ ᱠᱚᱣᱟ ᱛᱚ ᱢᱟᱱᱮ ᱚᱱᱟ ᱯᱮᱱᱴᱤᱝ ᱵᱮᱱᱟᱣ ᱠᱟᱛᱮ ᱡᱚᱠᱷᱚᱱᱮᱢ ᱮᱢᱟᱭᱟ ᱛᱚ ᱩᱱᱤ ᱫᱚ ᱢᱟᱱᱮ ᱠᱩᱥᱤ ᱜᱮ ᱟᱹᱭᱠᱟᱹᱣᱟ ᱥᱮ ᱨᱟᱹᱥᱠᱟᱹ ᱜᱮ ᱟᱹᱭᱠᱟᱹᱣᱟ ᱥᱮ ᱱᱤᱡᱮ ᱦᱚᱸ ᱟᱢᱮᱢ ᱵᱮᱱᱟᱣ ᱠᱟᱛᱮᱢ ᱮᱢᱟᱭᱟ ᱟᱢᱦᱚᱸ ᱠᱤᱪᱷᱩ ᱢᱚᱡᱽ ᱜᱮ ᱟᱹᱭᱠᱟᱹᱣᱟ